ᱡᱟᱦᱟᱸ ᱤᱧ ᱠᱟᱞᱟᱨ ᱯᱮᱱᱥᱤᱞ ᱤᱧ ᱦᱟᱛᱟᱣ ᱟᱠᱟᱫᱼᱟ ᱚᱱᱟ ᱟᱹᱰᱤ ᱱᱟᱯᱟᱭ ᱜᱮᱭᱟ ᱟᱹᱰᱤ ᱪᱮᱦᱨᱟ ᱪᱤᱛᱟᱹᱨ ᱠᱚ ᱵᱮᱱᱟᱣ ᱟᱹᱰᱤ ᱪᱮᱦᱨᱟ ᱨᱟᱠᱟᱵᱼᱟ ᱠᱞᱤᱭᱟᱨᱞᱤ ᱟᱨ ᱡᱷᱚᱛᱚ ᱜᱤᱫᱽᱨᱟᱹ ᱜᱮᱠᱚ ᱠᱩᱥᱤᱭᱟᱜᱼᱟ ᱟᱹᱰᱤ ᱠᱚ ᱦᱚᱨᱚᱵᱚᱨᱚᱧᱟ ᱫᱟᱫᱟ ᱟᱞᱮ ᱦᱚᱸ ᱵᱮᱱᱟᱣ ᱟᱞᱮ ᱢᱮ ᱟᱞᱮ ᱦᱚᱸ ᱵᱮᱱᱟᱣ ᱟᱞᱮ ᱢᱮ ᱱᱚᱝᱠᱟᱛᱮ ᱤᱧ ᱴᱷᱤᱠᱟᱹᱭᱟ ᱡᱮ ᱵᱟᱝᱟ ᱩᱱᱠᱩ ᱠᱚ ᱢᱤᱛᱟᱹᱧ ᱠᱟᱱᱟ ᱱᱤᱦᱟᱹᱛ ᱤᱧ ᱵᱮᱱᱟᱣ ᱟᱠᱚᱜᱮᱭᱟ ᱟᱨ ᱤᱧ ᱦᱚᱸ ᱨᱟᱹᱥᱠᱟᱹ ᱛᱮᱜᱤᱧ ᱵᱮᱱᱟᱣ ᱟᱠᱚᱣᱟ ᱟᱠᱚ ᱦᱚᱸ ᱟᱹᱰᱤ ᱴᱷᱤᱠ ᱠᱚ ᱴᱷᱤᱠᱟᱹᱭᱟ ᱡᱚᱛᱚ ᱦᱚᱲ ᱜᱮᱠᱚ ᱢᱮᱛᱟᱹᱧᱟ ᱟᱹᱰᱤ ᱪᱮᱦᱨᱟᱢ ᱵᱮᱱᱟᱣᱟ ᱟᱢᱫᱚ ᱟᱞᱮ ᱦᱚᱸ ᱪᱮᱫ ᱟᱞᱮ ᱢᱮ ᱟᱨ ᱵᱮᱱᱟᱣ ᱦᱚᱸᱧ ᱪᱮᱫ ᱟᱠᱚᱣᱟ ᱡᱟᱦᱟᱱᱟᱜ ᱠᱚ ᱟᱨ ᱯᱮᱱᱴᱤᱝ ᱠᱟᱞᱟᱨ ᱦᱚᱸ ᱟᱹᱰᱤ ᱪᱮᱦᱨᱟᱱ ᱠᱟᱞᱟᱨ ᱟᱠᱚᱣᱟ ᱡᱟᱛᱮ ᱟᱠᱚ ᱦᱚᱸᱠᱚ ᱪᱮᱫᱟ ᱟᱹᱰᱤ ᱨᱟᱹᱥᱠᱟᱹ ᱠᱚ ᱵᱩᱡᱷᱟᱹᱣᱟ ᱟᱹᱛᱩ ᱨᱮᱱ ᱡᱚᱛᱚ ᱦᱚᱲᱜᱮ ᱦᱮᱡ ᱡᱟᱣᱨᱟᱜ ᱟᱠᱚ ᱜᱤᱫᱽᱨᱟᱹ ᱠᱚ ᱟᱨᱠᱚ ᱠᱩᱞᱤᱧᱟ ᱫᱟᱫᱟ ᱚᱠᱟ ᱨᱮᱢ ᱦᱟᱛᱟᱣ ᱠᱮᱜᱼᱟ ᱱᱚᱣᱟ ᱫᱚ ᱟᱞᱮ ᱦᱚᱸ ᱟᱹᱜᱩᱣᱟᱞᱮ ᱢᱮᱥᱮ ᱢᱤᱛᱟᱹᱧ ᱟᱠᱚ ᱚᱱᱠᱟ ᱚᱠᱟᱨᱮ ᱚᱠᱟ ᱫᱚᱠᱟᱱ ᱨᱮ ᱧᱟᱢᱚᱜ ᱠᱟᱱᱟ ᱵᱟᱝ ᱧᱟᱢᱚᱜ ᱠᱟᱱᱟ ᱚᱱᱟᱠᱚ ᱡᱚᱛᱚ ᱠᱚ ᱠᱩᱞᱤᱧᱟ ᱫᱟᱫᱟ ᱛᱤᱱᱟᱹᱜ ᱛᱮᱢ ᱦᱟᱛᱟᱣ ᱠᱮᱜᱼᱟ ᱤᱧ ᱦᱚᱸ ᱟᱹᱰᱤ ᱨᱟᱹᱥᱠᱟᱹᱧ ᱴᱷᱤᱠᱟᱹ ᱜᱮᱫᱼᱟ ᱟᱠᱚ ᱦᱚᱸᱠᱚ ᱢᱤᱛᱟᱹᱧᱟ ᱮᱱᱠᱷᱟᱱ ᱤᱧᱦᱚᱸ ᱱᱤᱦᱟᱹᱛ ᱤᱧ ᱦᱟᱛᱟᱣ ᱟᱹᱜᱩ ᱟᱠᱚᱜᱮᱭᱟ ᱟᱠᱚ ᱦᱚᱸᱠᱚ ᱵᱮᱱᱟᱣᱟ ᱪᱮᱫ ᱟᱠᱚ ᱨᱚᱝ ᱟᱹᱰᱤ ᱪᱮᱦᱨᱟ ᱪᱮᱫᱟᱜ ᱥᱮ ᱚᱱᱟᱫᱚ ᱠᱟᱹᱴᱤᱡ ᱤᱧ ᱦᱚᱸ ᱢᱤᱥ ᱤᱭᱩᱡᱽ ᱜᱮ ᱵᱟᱝ ᱢᱤᱥ ᱤᱭᱩᱡᱚᱜ ᱠᱟᱱᱟ ᱡᱟᱦᱟᱸ ᱞᱮᱠᱟᱢ ᱢᱚᱱᱮ ᱤᱭᱟᱹ ᱢᱚᱱᱮᱭᱟ ᱚᱱᱠᱟ ᱜᱮ ᱠᱟᱞᱟᱨ ᱫᱟᱲᱮᱭᱟᱜ ᱠᱟᱱᱟ ᱟᱨ ᱮᱸᱴᱠᱮᱴᱚᱬᱮ ᱦᱚᱸ ᱵᱟᱝ ᱦᱩᱭᱩᱜ ᱠᱟᱱᱟ ᱚᱱᱟ ᱡᱟᱦᱟᱸ ᱞᱮᱠᱟ ᱠᱟᱞᱟᱨᱚᱜ ᱠᱟᱱᱟ ᱚᱱᱠᱟ ᱠᱟᱹᱴᱤᱡ ᱦᱚᱸ ᱫᱤᱠᱠᱟᱛ ᱜᱮ ᱵᱟᱝ ᱦᱤᱡᱩᱜ ᱠᱟᱱᱟ ᱪᱤᱠᱟᱹ ᱠᱟᱞᱟᱨ ᱯᱮᱱᱥᱤᱞ ᱤᱧ ᱦᱟᱛᱟᱣ ᱟᱠᱟᱫ ᱟᱹᱧ ᱚᱱᱟ ᱟᱹᱰᱤ ᱪᱮᱦᱨᱟᱧ ᱧᱮᱞᱮᱫᱼᱟ ᱟᱹᱰᱤ ᱪᱮᱦᱨᱟ ᱵᱩᱡᱷᱟᱹᱜᱼᱟ ᱠᱟᱱᱟ ᱠᱟᱞᱟᱨ ᱦᱚᱸ ᱠᱟᱞᱟᱨ ᱛᱮᱦᱚᱸ ᱟᱹᱰᱤ ᱪᱮᱦᱨᱟ ᱨᱟᱠᱟᱵ ᱠᱟᱱᱟ ᱚᱱᱟᱜᱮ ᱟᱠᱚ ᱦᱚᱸ ᱡᱚᱛᱚ ᱦᱚᱲ ᱠᱚ ᱢᱮᱛᱟ ᱫᱤᱧᱟᱹ ᱦᱟᱛᱟᱣ ᱟᱹᱜᱩ ᱟᱞᱮ ᱢᱮ ᱦᱟᱛᱟᱣ ᱟᱹᱜᱩ ᱟᱞᱮ ᱢᱮ ᱫᱤᱱ ᱫᱤᱱ ᱠᱚ ᱢᱮᱛᱟ ᱟᱹᱫᱤᱧ ᱠᱷᱟᱱ ᱫᱚ ᱤᱧ ᱦᱚᱧ ᱦᱟᱛᱟᱣ ᱟᱹᱜᱩᱣᱟᱜ ᱠᱚᱜᱮᱭᱟ ᱚᱱᱟ ᱟᱠᱚ ᱦᱚᱸᱠᱚ ᱤᱭᱩᱡᱮᱜᱼᱟ ᱱᱤᱛᱚᱜ ᱴᱷᱤᱠ ᱡᱚᱛᱚ ᱠᱤᱪᱷᱩ ᱨᱟᱹᱥᱠᱟᱹ ᱨᱮ ᱢᱮᱱᱟᱜ ᱠᱚᱣᱟ ᱩᱱᱠᱩ ᱦᱚᱸ ᱟᱹᱰᱤ ᱪᱚᱨᱚᱠ ᱠᱚ ᱵᱩᱡᱷᱟᱹᱣ ᱮᱜᱼᱟ ᱠᱷᱟᱹᱞᱤ ᱟᱹᱰᱤ ᱱᱟᱯᱟᱭᱟ ᱤᱧ ᱡᱟᱦᱟᱸᱧ ᱦᱟᱛᱟᱣ ᱟᱠᱟᱫᱼᱟ ᱟᱹᱰᱤ ᱴᱷᱤᱠ ᱤᱧ ᱵᱩᱡᱷᱟᱹᱣᱮᱜᱼᱟ ᱟᱹᱰᱤ ᱠᱩᱥᱤ ᱨᱟᱹᱥᱠᱟᱹ ᱨᱮ ᱢᱤᱱᱟᱹᱧᱟ ᱤᱧ ᱦᱚᱸ